ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱩᱱ ᱠᱷᱚᱱᱜᱮ ᱜᱚᱜᱚ ᱛᱟᱠᱚ ᱠᱚ ᱢᱮᱨᱚᱢ ᱠᱚᱫᱚ ᱠᱚ ᱟᱹᱥᱩᱞᱮᱫ ᱠᱚ ᱠᱟᱱ ᱛᱟᱦᱮᱱᱟ ᱢᱮᱨᱚᱢ ᱵᱷᱤᱰᱤ ᱟᱨ ᱥᱤᱢ ᱠᱚᱫᱚ ᱟᱨ ᱤᱧᱫᱚᱧ ᱵᱟᱰᱟᱭᱟ ᱱᱩᱠᱩ ᱡᱮ ᱢᱤᱫ ᱴᱷᱮᱱ ᱫᱚᱦᱚ ᱞᱮᱠᱚ ᱠᱷᱟᱱ ᱜᱮ ᱨᱳᱜᱽ ᱟᱡᱟᱨ ᱧᱟᱢ ᱠᱚᱣᱟ ᱚᱱᱟᱛᱮ ᱡᱩᱫᱟᱹ ᱡᱩᱫᱟᱹ ᱜᱮᱞᱮ ᱫᱚᱦᱚ ᱠᱚᱣᱟ ᱱᱩᱠᱩ ᱫᱚ ᱡᱩᱫᱟᱹ ᱡᱩᱫᱟᱹ ᱜᱚᱲᱟᱨᱮ ᱡᱮᱢᱚᱱ ᱢᱮᱨᱚᱢ ᱫᱚ ᱢᱮᱨᱚᱢ ᱜᱚᱲᱟᱨᱮ ᱟᱨ ᱥᱤᱢ ᱫᱚ ᱥᱤᱢ ᱜᱚᱲᱟᱨᱮ ᱟᱨ ᱵᱷᱤᱰᱤ ᱫᱚ ᱵᱷᱤᱰᱤ ᱜᱚᱲᱟ ᱨᱮᱜᱮ ᱟᱨ ᱱᱩᱠᱩ ᱨᱩᱣᱟᱹ ᱦᱟᱹᱥᱩᱜ ᱞᱟᱹᱜᱤᱫ ᱛᱮ ᱞᱟᱦᱟ ᱠᱷᱚᱱ ᱨᱟᱱ ᱠᱚᱫᱚᱞᱮ ᱫᱚᱦᱚ ᱠᱟᱜᱼᱟ ᱡᱟᱛᱮ ᱨᱩᱣᱟᱹ ᱦᱮᱡ ᱞᱮᱱᱠᱷᱟᱱ ᱩᱱᱠᱩᱞᱮ ᱡᱚᱢ ᱦᱚᱪᱚ ᱫᱟᱲᱮᱭᱟᱠᱚᱣᱟ ᱩᱥᱟᱹᱨᱟ ᱵᱟᱠᱚ ᱜᱩᱡᱩᱜ ᱡᱮᱢᱚᱱ ᱨᱮᱭᱟᱲ ᱥᱤᱡᱤᱱ ᱫᱚ ᱩᱥᱟᱹᱨᱟ ᱠᱷᱩᱜ ᱢᱟᱸᱫᱟ ᱧᱟᱢ ᱠᱚᱣᱟ ᱚᱱᱟᱛᱮ ᱩᱨᱜᱩᱢ ᱡᱟᱭᱜᱟ ᱨᱮᱞᱮ ᱫᱚᱦᱚ ᱠᱚᱣᱟ ᱥᱤᱧ ᱯᱚᱴᱚᱢ ᱠᱟᱛᱮᱫ ᱟᱨ ᱡᱟᱹᱥᱛᱤ ᱨᱮᱭᱟᱲ ᱞᱮᱠᱷᱟᱱ ᱫᱚ ᱥᱤᱛᱩᱝ ᱨᱮᱞᱮ ᱩᱰᱩᱠ ᱠᱚᱣᱟ ᱥᱮᱛᱟᱜ ᱵᱮᱲᱟ ᱟᱨ ᱱᱩᱱᱠᱩ ᱟᱹᱥᱩᱞ ᱠᱟᱛᱮ ᱫᱚ ᱟᱹᱰᱤᱜᱟᱱ ᱯᱚᱭᱥᱟ ᱨᱳᱡᱽᱜᱟᱨᱚᱜᱼᱟ ᱡᱟᱛᱮ ᱱᱩᱠᱩ ᱢᱚᱡᱽ ᱛᱮᱜᱮᱢ ᱧᱮᱞ ᱞᱮᱠᱷᱟᱱ ᱟᱹᱰᱤ ᱠᱚᱢ ᱢᱟᱱᱮ